ᱤᱥᱠᱩᱞ ᱠᱚᱫᱚ ᱴᱷᱤᱠ ᱢᱚᱛᱚ ᱥᱚᱢᱚᱭ ᱨᱮ ᱵᱟᱭ ᱦᱤᱡᱩᱜ ᱠᱟᱱᱟ ᱛᱚ ᱚᱱᱟ ᱠᱷᱟᱹᱛᱤᱨ ᱛᱮ ᱟᱫᱚ ᱞᱤᱧ ᱞᱟᱹᱭᱫᱟ ᱛᱤᱥ ᱠᱚᱛᱮᱭ ᱦᱤᱡᱩᱜ ᱟᱭ ᱠᱟᱹᱴᱤᱡ ᱮ ᱵᱮᱥ ᱧᱚᱜ ᱞᱮᱱᱠᱷᱟᱱ ᱤᱥᱠᱩᱞ ᱫᱚ ᱠᱳᱞᱮᱯᱮ